ᱤᱧ ᱦᱟᱛᱚᱢ ᱱᱟᱯᱟᱭ ᱵᱟᱭ ᱵᱩᱡᱽ ᱮᱫ ᱛᱟᱦᱮᱸ ᱨᱩᱣᱟᱹ ᱧᱟᱢ ᱞᱮᱫᱮᱭᱟ ᱛᱟᱦᱚᱞᱮ ᱠᱤᱪᱷᱩ ᱫᱤᱱ ᱚᱲᱟᱜ ᱨᱮ ᱨᱮᱜᱮᱭ ᱛᱟᱦᱮᱸ ᱠᱟᱱᱟᱢ ᱵᱟᱨ ᱫᱤᱱ ᱦᱩᱭ ᱮᱱᱟ ᱯᱮ ᱫᱤᱱ ᱦᱩᱭ ᱮᱱᱟ ᱛᱟᱦᱚᱞᱮ ᱤᱱᱟᱹᱜ ᱛᱮ ᱩᱭᱦᱟᱹᱨ ᱦᱩᱭ ᱮᱱᱟ ᱢᱟᱭᱟᱝ ᱧᱮᱞ ᱚᱪᱚᱭ ᱛᱟᱭ ᱦᱩᱭᱩᱜᱼᱟ ᱛᱟᱦᱚᱞᱮ ᱢᱟᱭᱟᱝ ᱧᱮᱞ ᱦᱚᱪᱚ ᱦᱩᱭ ᱮᱱᱟ ᱢᱟᱭᱟᱝ ᱪᱮᱠ ᱦᱩᱭᱮᱱ ᱛᱟᱭᱟ ᱠᱤᱪᱷᱤ ᱫᱤᱱ ᱛᱟᱭᱚᱢ ᱢᱟᱭᱟᱝ ᱠᱷᱟᱰᱭᱚ ᱯᱚᱨᱤᱠᱷᱟ ᱛᱟᱭᱚᱢ ᱧᱮᱞ ᱠᱮᱫ ᱛᱟᱭᱟ ᱠᱚ ᱱᱩᱭᱟᱜ ᱫᱚ ᱰᱮᱝᱜᱩ ᱦᱩᱭ ᱟᱠᱟᱱ ᱛᱟᱭᱟ ᱰᱮᱝᱜᱩ ᱦᱩᱭ ᱟᱠᱟᱱ ᱠᱷᱟᱱ ᱪᱤᱠᱟ ᱦᱩᱭᱩᱜᱼᱟ ᱛᱟᱦᱚᱞᱮ ᱦᱚᱥᱯᱤᱴᱟᱹᱞ ᱛᱮ ᱥᱮᱱ ᱦᱩᱭ ᱮᱱᱟ ᱦᱚᱥᱯᱤᱴᱟᱹᱞ ᱨᱮ ᱰᱟᱠᱛᱟᱨ ᱥᱟᱶ ᱛᱮ ᱨᱚᱯᱚᱲ ᱦᱩᱭ ᱮᱱᱟ ᱟᱨ ᱛᱟᱨᱯᱚᱨᱮ ᱚᱸᱰᱮ ᱮᱰᱢᱤᱴᱮᱰ ᱦᱩᱭ ᱮᱱᱟ ᱚᱸᱰᱮ ᱵᱷᱩᱨᱛᱤ ᱦᱩᱭ ᱮᱱᱟ ᱚᱸᱰᱮ ᱫᱚᱦᱚ ᱦᱩᱭ ᱮᱱᱟ ᱨᱟᱱ ᱢᱩᱨᱜᱟᱹᱱ ᱠᱚ ᱮᱢ ᱮᱱᱟ ᱚᱱᱟ ᱦᱤᱥᱟᱹᱵᱽ ᱛᱮ ᱚᱸᱰᱮ ᱛᱟᱦᱮᱸ ᱦᱩᱭ ᱮᱱᱟ ᱟᱨ ᱤᱧ ᱚᱱᱟ ᱥᱟᱶᱛᱮ ᱩᱱᱤ ᱦᱟᱛᱚᱢ ᱦᱚᱲ ᱧᱮᱞ ᱥᱟᱶᱛᱮ ᱤᱧ ᱚᱲᱟᱜ ᱨᱮᱱᱟᱜ ᱠᱤᱪᱷᱩ ᱠᱟᱹᱢᱤ ᱱᱚᱣᱟ ᱤᱧ ᱤᱧ ᱞᱮᱠᱟᱛᱤᱧ ᱥᱟᱢᱴᱟᱣ ᱮᱫᱟ ᱥᱮ ᱧᱮᱞ ᱞᱮᱫᱟ ᱠᱚᱨᱟᱣ ᱞᱮᱫᱟ ᱡᱮᱞᱮᱠᱟ ᱚᱲᱟᱜ ᱨᱮ ᱡᱚᱜ ᱜᱤᱰᱤ ᱛᱟᱨᱯᱚᱨᱮ ᱤᱥᱤᱱ ᱵᱟᱥᱟᱝ ᱠᱟᱛᱮ ᱤᱫᱤ ᱴᱷᱤᱠ ᱱᱚᱜᱼᱚᱭ ᱱᱚᱝᱠᱟ ᱟᱨ ᱚᱲᱟᱜ ᱨᱮᱦᱚᱸ ᱦᱚᱯᱚᱱᱵᱟ ᱦᱚᱲ ᱛᱟᱦᱮᱸ ᱠᱟᱱᱟᱭ ᱩᱱᱤ ᱫᱚ ᱟᱡ ᱛᱮᱜᱮ ᱤᱥᱤᱱ ᱵᱟᱥᱟᱝ ᱫᱚ ᱵᱟᱭ ᱠᱟᱹᱢᱤ ᱫᱟᱲᱮᱭᱟᱜ ᱛᱟᱦᱚᱞᱮ ᱩᱱᱤ ᱨᱩᱴᱤ ᱠᱚᱹᱧ ᱵᱮᱱᱟᱣᱟᱭ ᱠᱟᱱ ᱛᱟᱦᱮᱸ ᱟᱨ ᱵᱮᱱᱟᱣ ᱦᱚᱴᱚᱣᱟᱭ ᱠᱟᱱ ᱛᱟᱦᱮᱸ ᱟᱹᱧ ᱟᱨ ᱤᱱᱟᱹ ᱛᱟᱭᱚᱢ ᱚᱲᱟᱜ ᱦᱚᱥᱯᱤᱴᱟᱹᱞ ᱛᱮᱧ ᱦᱤᱡᱩᱜ ᱠᱟᱱ ᱛᱟᱦᱮᱸ ᱦᱟᱛᱚᱢ ᱦᱚᱲ ᱫᱟᱠᱟᱧ ᱟᱹᱜᱩᱣᱟᱭ ᱠᱟᱱ ᱛᱟᱦᱮᱸ ᱩᱱᱤ ᱡᱟᱦᱟᱱᱟᱜ ᱨᱟᱱ ᱠᱚ ᱞᱟᱹᱠᱛᱤᱜ ᱠᱟᱱ ᱛᱟᱦᱮᱸ ᱨᱟᱱ ᱠᱚᱹᱧ ᱟᱹᱜᱩᱣᱟᱭ ᱠᱟᱱ ᱛᱟᱦᱮᱸᱜ ᱴᱷᱤᱠ ᱱᱚᱜᱼᱚᱭ ᱱᱚᱝᱠᱟ ᱤᱧᱟᱹᱜ ᱠᱟᱹᱢᱤ ᱠᱟᱹᱥᱱᱤ ᱛᱟᱞᱟ ᱛᱮ ᱚᱱᱟ ᱡᱤᱭᱚᱱ ᱨᱮᱱᱟᱜ ᱡᱟᱦᱟᱸ ᱮᱴᱠᱮᱴᱚᱬᱮ ᱮ ᱵᱩᱜᱤ ᱵᱟᱹᱲᱤᱡ ᱚᱱᱟ ᱤᱧᱤᱧ ᱥᱟᱢᱴᱟᱣ ᱟᱠᱟᱫᱟ ᱤᱧ ᱞᱮᱠᱟᱛᱮ ᱡᱟᱦᱟᱸ ᱛᱤᱱᱟᱹᱜ ᱤᱧ ᱫᱟᱲᱮᱭᱟᱠᱟᱣᱫᱟ ᱩᱱᱟᱹᱜ ᱤᱧᱤᱧ ᱱᱟᱯᱟᱭ ᱨᱮᱱᱟᱝ ᱤᱧ ᱠᱩᱨᱩᱢᱩᱴᱩ ᱟᱠᱟᱫᱟ